ᱟᱞᱮ ᱫᱩᱨᱜᱟᱯᱩᱨ ᱮᱞᱟᱠᱟᱨᱮ ᱢᱤᱫ ᱯᱩᱛᱷᱤ ᱫᱚᱠᱟᱱ ᱨᱮ ᱯᱩᱛᱷᱤ ᱠᱚᱧ ᱦᱟᱛᱟᱣ ᱜᱮᱭᱟ ᱚᱱᱟ ᱯᱩᱛᱷᱤ ᱯᱩᱛᱷᱤ ᱫᱚᱠᱟᱱ ᱨᱮᱭᱟᱜ ᱧᱩᱛᱩᱢ ᱫᱚ ᱦᱩᱭᱩᱜ ᱠᱟᱱᱟ ᱥᱩᱵᱷᱟᱥ ᱞᱟᱭᱵᱮᱨᱤ ᱟᱞᱮ ᱥᱩᱨᱼᱥᱩᱯᱩᱨ ᱫᱚ ᱵᱮᱥ ᱴᱷᱤᱠ ᱯᱩᱛᱷᱤ ᱠᱚᱫᱚ ᱵᱟᱝ ᱧᱟᱢᱚᱜ ᱜᱮᱭᱟ ᱮᱱᱦᱚᱸ ᱢᱤᱫᱵᱟᱨ ᱯᱩᱛᱷᱤ ᱫᱚᱠᱟᱱ ᱫᱚ ᱢᱟᱱᱟ ᱟᱠᱟᱫ ᱜᱮᱭᱟ ᱚᱱᱠᱟ ᱩᱱᱠᱩ ᱠᱚ ᱢᱩᱫᱽ ᱨᱮ ᱢᱤᱫ ᱧᱩᱛᱩᱢᱟᱱᱟ ᱯᱩᱛᱷᱤ ᱫᱚᱠᱟᱱ ᱫᱚ ᱦᱩᱭᱩᱜ ᱠᱟᱱᱟ ᱥᱩᱵᱷᱟᱥ ᱞᱟᱭᱵᱮᱨᱤ ᱡᱟᱦᱟᱸᱫᱚ ᱫᱩᱨᱜᱟᱯᱩᱨ ᱫᱤᱥᱚᱢ ᱨᱮᱭᱟᱜ ᱢᱟᱢᱲᱟ ᱵᱟᱡᱟᱨ ᱨᱮ ᱢᱮᱱᱟᱜ ᱟᱠᱟᱫᱟ